ᱤᱧᱟᱹᱜ ᱵᱚᱥᱚᱵᱟᱥ ᱴᱷᱟᱶ ᱨᱮᱭᱟᱜ ᱥᱩᱨ ᱥᱩᱯᱩᱨ ᱥᱟᱸᱜᱷᱟᱨᱤᱭᱟᱹ ᱠᱚᱣᱟᱜ ᱦᱤᱡᱩᱜ ᱞᱟᱹᱜᱤᱫ ᱧᱩᱛᱩᱢᱟᱱ ᱴᱷᱟᱶ ᱠᱚ ᱫᱚ ᱦᱩᱭᱩᱜ ᱠᱟᱱᱟ ᱢᱚᱡᱽ ᱥᱟᱪᱟᱨᱦᱮᱫ ᱢᱚᱱᱮ ᱜᱟᱭᱜᱚᱢ ᱨᱟᱛᱟᱝ ᱵᱩᱨᱩ ᱥᱩᱥᱩᱱᱤᱭᱟᱹ ᱜᱚᱲᱟᱵᱟᱹᱲᱤ ᱰᱮᱢ ᱪᱷᱤᱞᱤᱢᱤᱞᱤ ᱛᱟᱞᱵᱮᱲᱤᱭᱟ ᱰᱮᱢ ᱵᱤᱦᱟᱨᱤᱱᱟᱛᱷ ᱵᱩᱨᱩ ᱡᱚᱭᱨᱟᱢ ᱵᱟᱹᱴᱤ ᱫᱷᱚᱨᱚᱢ ᱥᱟᱞᱟ ᱵᱤᱥᱱᱩᱯᱩᱨ ᱱᱟᱜᱟᱢ ᱟᱱᱟᱜ ᱫᱷᱚᱨᱚᱢ ᱥᱟᱞᱟ ᱮᱢᱟᱱ ᱡᱟᱦᱟᱸ ᱠᱚᱫᱚ ᱵᱟᱸᱠᱩᱲᱟ ᱦᱚᱱᱚᱛ ᱨᱮ ᱢᱮᱱᱟᱜ ᱟᱠᱟᱫᱟ